ᱚᱱᱠᱟ ᱫᱚ ᱵᱮᱭᱟᱢ ᱠᱞᱟᱥ ᱨᱮᱫᱚ ᱥᱮᱞᱮᱫ ᱫᱚ ᱱᱟᱦᱟᱸᱜ ᱵᱟᱝᱞᱤᱧ ᱥᱮᱞᱮᱫ ᱠᱟᱱᱟ ᱛᱚᱵᱮ ᱥᱠᱩᱞ ᱠᱚᱨᱮᱫ ᱟᱹᱰᱤ ᱨᱚᱠᱚᱢ ᱵᱮᱭᱟᱢ ᱟᱨ ᱴᱤᱪᱟᱨ ᱠᱚᱦᱚᱸ ᱠᱚ ᱵᱮᱭᱟᱢ ᱦᱚᱪᱚ ᱠᱚ ᱛᱟᱦᱮᱸᱫ ᱠᱟᱱᱟ ᱟᱫᱚ ᱚᱱᱟ ᱠᱚᱨᱮᱫ ᱟᱹᱞᱤᱧ ᱞᱤᱧ ᱛᱟᱦᱮᱸᱭ ᱠᱟᱱᱟ ᱟᱫᱚ ᱚᱱᱟ ᱵᱮᱭᱟᱢ ᱠᱚᱨᱮ ᱢᱟ ᱦᱳᱭ ᱢᱤᱫ ᱯᱚᱨ ᱢᱤᱫ ᱩᱱᱠᱩ ᱠᱚ ᱡᱟᱦᱟᱸ ᱞᱮᱠᱟ ᱠᱚ ᱞᱟᱹᱭ ᱤᱫᱤᱭᱟ ᱚᱱᱠᱟ ᱠᱚᱨᱟᱣ ᱤᱫᱤ ᱦᱩᱭᱩᱜᱼᱟ ᱱᱚᱣᱟ ᱯᱚᱨᱮ ᱱᱚᱣᱟ ᱱᱚᱣᱟ ᱯᱚᱨᱮ ᱱᱚᱣᱟ ᱚᱱᱠᱟ ᱞᱮᱠᱟᱛᱮ ᱵᱮᱭᱟᱢ ᱠᱚᱫᱚ ᱦᱩᱭᱩᱜ ᱛᱟᱦᱮᱸᱫ ᱠᱟᱱᱟ ᱛᱚᱵᱮ ᱚᱱᱟ ᱠᱚᱨᱮᱱᱟᱜ ᱠᱷᱚᱱ ᱵᱷᱮᱜᱟᱨ ᱡᱚᱠᱷᱚᱱ ᱚᱲᱟᱜ ᱨᱮ ᱵᱮᱭᱟᱢ ᱠᱚ ᱦᱩᱭᱩᱜᱼᱟ ᱥᱮ ᱮᱰᱮᱠᱷᱟᱱ ᱱᱚᱣᱟ ᱫᱚ ᱠᱟᱹᱡ ᱦᱟᱱᱟ ᱠᱷᱚᱱ ᱫᱚ ᱵᱷᱮᱜᱟᱨ ᱧᱚᱜᱚᱜᱚᱜᱼᱟ ᱦᱟᱸᱜ ᱪᱤᱠᱟᱹᱛᱮ ᱚᱸᱰᱮ ᱢᱟ ᱦᱟᱸᱜ ᱥᱤᱥᱴᱮᱢ ᱧᱚᱜ ᱛᱮ ᱦᱩᱭᱩᱜᱼᱟ ᱟᱨ ᱱᱚᱰᱮ ᱫᱚ ᱦᱟᱸᱜ ᱦᱳᱭᱛᱚ ᱱᱤᱡᱮᱨ ᱢᱚᱱᱮ ᱛᱮ ᱠᱚᱨᱟᱣ ᱤᱫᱤ ᱦᱩᱭᱩᱜᱼᱟ ᱚᱠᱟ ᱨᱮᱫᱚ ᱜᱟᱱᱚᱜᱼᱟ ᱚᱠᱟ ᱨᱮᱫᱚ ᱵᱟᱝ ᱜᱟᱱᱚᱜᱼᱟ ᱟᱫᱚ ᱚᱱᱟ ᱠᱷᱚᱱ ᱫᱚ ᱵᱷᱮᱜᱟᱨᱚᱜ ᱜᱮᱭᱟ ᱟᱫᱚ ᱮᱱᱦᱚᱸ ᱢᱟᱱᱮ ᱡᱟᱦᱟᱸ ᱱᱤᱡᱮᱛᱮ ᱩᱭᱦᱟᱹᱨ ᱵᱷᱟᱹᱵᱤ ᱠᱟᱛᱮᱫ ᱚᱱᱠᱟ ᱵᱚᱱ ᱠᱚᱨᱟᱣ ᱤᱫᱤ ᱞᱮᱠᱷᱟᱱ ᱱᱚᱣᱟ ᱨᱮᱦᱚᱸ ᱞᱟᱵᱷ ᱫᱚ ᱢᱮᱱᱟᱜ ᱜᱮᱭᱟ ᱟᱨ ᱦᱚᱭᱛᱳ ᱥᱤᱥᱴᱮ ᱢᱮᱴᱤᱠ ᱛᱮ ᱵᱟᱝ ᱦᱩᱭᱩᱜ ᱨᱮᱦᱚᱸ ᱮᱱ ᱠᱟᱛᱮᱫ ᱦᱚᱸ ᱠᱚᱨᱟᱣ ᱤᱫᱤ ᱞᱮᱠᱷᱟᱱ ᱫᱚ ᱱᱚᱣᱟ ᱨᱮᱦᱚᱸ ᱞᱟᱵᱷ ᱫᱚ ᱢᱮᱱᱟᱜ ᱜᱮᱭᱟ ᱱᱚᱝᱠᱟ ᱧᱮᱞᱚᱜ ᱠᱟᱱᱟ ᱥᱮ ᱵᱩᱡᱷᱟᱹᱜ ᱠᱟᱱᱟ